ᱤᱧ ᱥᱟᱬᱮᱸᱥ ᱤᱫᱤ ᱠᱟᱛᱮᱫ ᱤᱛᱩᱱ ᱟᱥᱲᱟ ᱥᱮ ᱵᱤᱨᱫᱟᱹᱜᱟᱲ ᱨᱮ ᱪᱮᱫ ᱤᱧ ᱯᱟᱲᱦᱟᱣ ᱟᱠᱟᱱᱟ ᱥᱮ ᱪᱮᱫ ᱤᱧ ᱵᱟᱰᱟᱭᱟ ᱚᱱᱟ ᱠᱚᱫᱚ ᱦᱩᱭᱩᱜ ᱠᱟᱱᱟ ᱜᱮᱞᱤᱞᱤᱭᱳ ᱩᱱᱤ ᱫᱚ ᱴᱮᱞᱤᱥᱠᱳᱯ ᱮ ᱟᱵᱤᱥᱠᱟᱨ ᱞᱮᱫᱟ ᱡᱟᱦᱟᱸ ᱫᱚ ᱥᱟᱹᱜᱤᱧ ᱨᱮᱱᱟᱜ ᱡᱤᱱᱤᱥ ᱴᱮᱞᱤᱥᱠᱳᱯ ᱫᱟᱨᱟᱭ ᱛᱮ ᱧᱮᱞ ᱫᱟᱲᱮᱭᱟᱜ ᱟᱢ ᱥᱩᱨ ᱨᱮ ᱧᱮᱞᱚᱜᱼᱟ ᱟᱨ ᱴᱮᱞᱤᱯᱷᱳᱱ ᱴᱮᱞᱤᱯᱳᱱ ᱫᱚ ᱟᱵᱤᱥᱠᱟᱨ ᱞᱮᱫᱟᱭ ᱟᱞᱮᱠᱡᱟᱱᱰᱟᱨ ᱜᱨᱟᱦᱚᱢ ᱵᱮᱞ ᱚᱱᱟ ᱫᱚ ᱥᱟᱹᱜᱤᱧ ᱨᱚᱲ ᱟᱢ ᱴᱮᱞᱤᱯᱷᱳᱱ ᱫᱟᱨᱟᱭ ᱛᱮ ᱥᱩᱨ ᱨᱮᱢ ᱟᱸᱡᱚᱢ ᱫᱟᱲᱮᱜᱼᱟ ᱵᱟᱥᱯᱚ ᱪᱟᱞᱤᱛ ᱤᱧᱡᱤᱱ ᱟᱵᱤᱥᱠᱟᱨ ᱞᱮᱫᱟᱭ ᱡᱮᱢᱚᱥ ᱳᱭᱟᱴ ᱱᱚᱶᱟ ᱜᱮ ᱦᱩᱭᱩᱜ ᱠᱟᱱᱟ ᱯᱨᱚᱛᱷᱚᱢ ᱵᱟᱥᱯᱚ ᱪᱟᱞᱤᱛ ᱤᱧᱡᱤᱱ ᱵᱤᱫᱽᱫᱩᱛ ᱵᱤᱫᱽᱫᱩᱛ ᱫᱚᱭ ᱟᱵᱤᱥᱠᱟᱨ ᱞᱮᱫᱟᱭ ᱩᱭᱞᱤᱭᱟᱢ ᱜᱤᱞᱵᱟᱨᱴ ᱯᱨᱚᱛᱷᱚᱢ ᱚᱱᱟ ᱞᱟᱦᱟ ᱫᱚ ᱟᱵᱚ ᱱᱚᱶᱟ ᱟᱛᱩ ᱫᱤᱥᱚᱢ ᱠᱚᱨᱮ ᱵᱟᱛᱤ ᱵᱟᱝ ᱛᱟᱦᱮᱸ ᱠᱟᱱᱟ ᱩᱱᱤᱜᱮ ᱯᱨᱚᱛᱷᱚᱢ ᱱᱚᱶᱟ ᱵᱤᱫᱽᱫᱩᱛ ᱫᱚᱭ ᱟᱵᱤᱥᱠᱟᱨ ᱞᱮᱫᱟ